ᱤᱧᱤᱧ ᱢᱚᱱᱮᱭᱟ ᱛᱮᱦᱮᱧ ᱜᱟᱯᱟ ᱫᱚ ᱢᱟᱨᱥᱟᱞ ᱟᱸᱴ ᱫᱚ ᱪᱮᱫ ᱫᱚ ᱟᱹᱰᱤ ᱜᱮ ᱞᱟᱹᱠᱛᱤ ᱜᱮᱭᱟ ᱟᱨ ᱛᱤᱨᱞᱟᱹ ᱠᱚᱦᱚᱸ ᱞᱟᱹᱜᱤᱜ ᱢᱟᱨᱥᱟᱞ ᱟᱸᱴ ᱥᱮᱬᱟ ᱞᱮᱠᱷᱟᱡ ᱠᱚ ᱟᱹᱰᱤ ᱵᱷᱟᱞᱮ ᱦᱩᱭᱩᱜᱼᱟ ᱪᱮᱫᱟᱜ ᱥᱮ ᱛᱮᱦᱮᱧ ᱜᱟᱯᱟ ᱱᱚᱣᱟ ᱟᱵᱚ ᱫᱤᱥᱚᱢ ᱠᱚᱨᱮ ᱟᱹᱰᱤ ᱠᱷᱟᱨᱟᱯ ᱠᱚ ᱜᱷᱚᱴᱚᱱᱟ ᱜᱷᱚᱴᱟᱜ ᱠᱟᱱᱟ ᱪᱟᱞᱟᱜ ᱰᱟᱦᱟᱨ ᱨᱮ ᱛᱟᱲᱟᱢ ᱦᱚᱨ ᱨᱮ ᱠᱩᱲᱤ ᱦᱚᱯᱚᱱ ᱥᱟᱶ ᱟᱹᱰᱤ ᱠᱷᱟᱨᱟᱯ ᱠᱚ ᱵᱮᱵᱚᱦᱟᱨᱮᱜ ᱠᱟᱱᱟ ᱚᱱᱟ ᱞᱟᱹᱜᱤᱜ ᱤᱧᱤᱧ ᱢᱚᱱᱮᱭᱟ ᱡᱮ ᱛᱤᱨᱞᱟᱹ ᱠᱚ ᱢᱟᱨᱥᱟᱞ ᱟᱸᱴ ᱠᱚ ᱥᱮᱬᱟ ᱞᱮᱠᱷᱟᱡ ᱟᱹᱰᱤ ᱵᱷᱟᱜᱮ ᱦᱩᱭᱩᱜᱼᱟ ᱟᱵᱚ ᱠᱚᱨᱮ ᱠᱩᱸᱵᱽᱲᱩ ᱠᱚ ᱟ ᱰᱤ ᱠᱚ ᱡᱟᱹᱥᱛᱤ ᱟᱠᱟᱱᱟ ᱟᱨ ᱠᱩᱲᱤ ᱠᱚᱦᱚᱸ ᱯᱟᱛᱟ ᱨᱮ ᱪᱷᱟᱛᱟ ᱨᱮ ᱟᱨᱦᱚᱸ ᱫᱟᱬᱟᱱ ᱠᱚᱨᱮ ᱟᱠᱚ ᱱᱤᱡᱮ ᱟᱠᱚᱣᱟᱜ ᱦᱚᱲᱢᱚ ᱨᱩᱠᱷᱟᱹᱭᱟᱹᱣ ᱞᱟᱹᱜᱤᱫ ᱛᱮ ᱢᱟᱲᱥᱟᱞ ᱟᱸᱴ ᱥᱮᱬᱟᱭ ᱞᱮᱠᱷᱟᱱ ᱟᱹᱰᱤ ᱵᱷᱟᱜᱮ ᱦᱩᱭᱩᱜᱼᱟ ᱟᱨ